ᱢᱤᱫᱴᱤᱡ ᱡᱟᱱᱛᱨᱤᱠ ᱱᱤᱭᱟᱹᱧ ᱢᱮᱱ ᱫᱟ ᱡᱮᱭᱥᱮ ᱱᱤᱛᱟᱹᱜ ᱫᱚ ᱤᱥᱤᱱ ᱵᱟᱥᱟᱝ ᱨᱮᱦᱚᱸ ᱡᱮ ᱡᱤᱱᱤᱥ ᱠᱚ ᱦᱩᱭ ᱠᱟᱱᱟ ᱚᱱᱟ ᱡᱤᱱᱤᱥ ᱨᱮᱦᱚᱸ ᱠᱚᱱᱚ ᱡᱤᱱᱤᱥ ᱯᱨᱚᱛᱷᱚᱢ ᱨᱮ ᱟᱵᱚ ᱛᱚᱠᱷᱚᱱ ᱫᱚ ᱟᱵᱚ ᱫᱚ ᱤᱥᱤᱱ ᱵᱟᱥᱟᱝ ᱠᱟᱱ ᱛᱟᱦᱮᱱᱟᱵᱚ ᱪᱩᱞᱦᱟᱹᱨᱮ ᱠᱚᱭᱞᱟ ᱪᱩᱞᱦᱟᱹᱨᱮ ᱚᱱᱛᱮ ᱥᱟᱦᱟᱱ ᱪᱩᱞᱦᱟᱹ ᱨᱮ ᱵᱚ ᱤᱥᱤᱱ ᱠᱟᱱᱛᱟᱦᱮᱱᱟ ᱱᱤᱛᱟᱹᱜ ᱫᱚ ᱡᱚᱛᱚᱥᱚᱵ ᱞᱟᱭᱱᱟ ᱦᱩᱭ ᱠᱟᱱᱟ ᱡᱮ ᱫᱟᱠᱟ ᱦᱚᱸᱢ ᱤᱥᱤᱱ ᱫᱟ ᱞᱟᱭᱨᱤ ᱠᱷᱟᱞᱤ ᱞᱟᱭᱤᱱ ᱴᱤᱵᱤ ᱫᱩᱲᱩᱵ ᱠᱚᱜᱢᱮ ᱚᱱᱟ ᱛᱮᱦᱚᱸ ᱦᱩᱭᱩᱜ ᱠᱟᱱᱟ ᱡᱟᱱᱛᱨᱤᱠ ᱟᱨ ᱢᱤᱫᱴᱮᱡ ᱦᱩᱭᱩᱜ ᱠᱟᱱᱟ ᱡᱮ ᱠᱟᱹᱢᱤ ᱦᱚᱲ ᱢᱟᱱᱮ ᱱᱚᱣᱟ ᱡᱟᱜᱟ ᱠᱷᱚᱱ ᱚᱱᱟ ᱡᱟᱜᱟ ᱵᱟᱝ ᱥᱮᱱ ᱫᱟᱲᱮᱱ ᱠᱟᱱᱟ ᱚᱱᱟ ᱨᱮᱦᱚᱸ ᱥᱩᱵᱤᱫᱷᱟ ᱢᱮᱱᱟᱜᱼᱟ ᱡᱮᱭᱥᱮᱠᱤ ᱟᱱᱤ ᱦᱚᱥᱯᱤᱴᱟᱞᱮ ᱤᱫᱤ ᱠᱮᱫᱮᱭᱟᱭ ᱦᱚᱥᱯᱤᱴᱟᱞ ᱤᱫᱤ ᱠᱟᱛᱮᱫ ᱩᱱᱤ ᱢᱟᱱᱮ ᱟᱭᱟᱜ ᱚᱯᱟᱨᱮᱥᱮᱱ ᱠᱟᱛᱮ ᱢᱮᱫ ᱥᱟᱯᱟ ᱠᱮᱛ ᱛᱟᱭᱟᱭ ᱟᱨ ᱟᱱᱤ ᱠᱚ ᱪᱚᱥᱢᱟ ᱠᱚ ᱮᱢ ᱠᱮᱫᱮᱭᱟᱭ ᱛᱚᱠᱷᱚᱱ ᱟᱱᱤ ᱫᱩᱨ ᱫᱩᱨᱟᱱᱛᱚ ᱡᱤᱱᱚᱤᱥ ᱦᱚᱸ ᱞᱮᱞ ᱞᱟᱢ ᱫᱟᱭ ᱛᱚᱠᱷᱚᱱ ᱢᱤᱜᱴᱤᱡ ᱡᱟᱱᱛᱨᱤᱠ ᱦᱩᱭᱩᱜ ᱠᱟᱱᱟ ᱟᱨ ᱢᱤᱜᱴᱤᱡ ᱡᱟᱱᱛᱨᱤᱠ ᱱᱚᱣᱟ ᱦᱩᱭᱩᱜ ᱠᱟᱱᱟ ᱠᱤ ᱦᱮᱱᱰᱤᱠᱮᱯ ᱦᱮᱱᱰᱤᱠᱮᱯ ᱟᱱᱤ ᱟᱱᱤ ᱫᱚ ᱱᱚᱣᱟ ᱡᱟᱭᱜᱟ ᱠᱷᱚᱱ ᱮᱴᱟᱜ ᱡᱟᱭᱜᱟ ᱵᱟᱝ ᱥᱮᱱ ᱫᱟᱲᱮᱱᱟᱭ ᱛᱚᱠᱷᱚᱱᱟᱜ ᱡᱩᱜᱽ ᱨᱮ ᱛᱟᱦᱮᱸ ᱠᱟᱱᱟ ᱢᱤᱜᱴᱤᱡ ᱥᱟᱭᱠᱮᱞ ᱴᱷᱮᱞᱟ ᱥᱟᱭᱠᱮᱞ ᱛᱚᱠᱷᱚᱱ ᱚᱱᱟ ᱴᱷᱮᱞᱟ ᱥᱟᱭᱠᱮᱞ ᱨᱮ ᱦᱮᱱᱰᱤᱠᱮᱯ ᱟᱜ ᱢᱤᱫᱴᱤᱡ ᱢᱟᱱᱮ ᱥᱟᱭᱠᱮᱞ ᱨᱮ ᱚᱱᱟ ᱪᱟᱠᱷᱟ ᱛᱟᱦᱮᱱ ᱠᱟᱱ ᱛᱟᱦᱮᱱᱟ ᱛᱚᱠᱷᱚᱱ ᱟᱱᱤ ᱪᱟᱠᱷᱟ ᱢᱟᱱᱮ ᱟᱪᱩᱨ ᱟᱪᱩᱨ ᱛᱮ ᱱᱚᱣᱟ ᱡᱟᱭᱜᱟ ᱠᱷᱚᱱ ᱚᱱᱟ ᱡᱟᱭᱜᱟ ᱥᱮᱱᱚᱜ ᱠᱟᱱ ᱛᱟᱦᱮᱱᱟᱭ ᱱᱤᱛᱳᱜ ᱚᱱᱟ ᱡᱟᱱᱛᱨᱤᱠ ᱱᱤᱛᱟᱹᱜ ᱥᱚᱨᱠᱟᱨ ᱠᱷᱟᱹᱱᱤᱜ ᱠᱚ ᱮᱢ ᱠᱟᱜ ᱠᱚᱣᱟ ᱟᱹᱰᱤ ᱢᱚᱡᱽ ᱠᱟᱨᱚᱱ ᱛᱚᱠᱷᱚᱱᱟᱜ ᱥᱟᱭᱠᱮᱞ ᱟᱨ ᱱᱤᱛᱟᱹᱜ ᱟᱜ ᱥᱟᱭᱠᱮᱞ ᱚᱱᱮᱠ ᱢᱟᱱᱮ ᱴᱷᱮᱞᱟ ᱥᱟᱭᱠᱮᱞ ᱚᱱᱮᱠ ᱛᱚᱯᱷᱟᱛ ᱢᱮᱱᱟᱜᱼᱟ ᱱᱤᱛᱟᱹᱜ ᱛᱚᱯᱷᱟᱛ ᱢᱮᱱᱟᱜᱼᱟ ᱠᱤ ᱟᱱᱤ ᱛᱚ ᱢᱟᱱᱮ ᱦᱮᱱᱰᱤᱠᱮᱯ ᱫᱩᱲᱩᱵ ᱠᱟᱛᱮ ᱢᱤᱫᱴᱤᱡ ᱢᱟᱱᱮ ᱵᱩᱛᱟᱢ ᱴᱤᱯᱟᱹ ᱠᱟᱛᱮ ᱟᱱᱤ ᱢᱟᱱᱮ ᱥᱟᱭᱠᱮᱞ ᱴᱷᱮᱞᱟ ᱵᱟᱝ ᱦᱩᱭᱩᱜ ᱛᱟᱭᱟ ᱱᱤᱱᱟᱹᱜ ᱥᱟᱸᱜᱤᱧ ᱠᱷᱚᱱ ᱤᱱᱟᱹᱜ ᱥᱟ ᱜᱤᱧ ᱥᱮᱱ ᱫᱟᱲᱮᱱᱟ ᱤᱱᱟᱹᱜ ᱛᱮᱜᱮ ᱱᱚᱣᱟ ᱥᱚᱨᱠᱟᱨ ᱡᱟᱱᱛᱨᱤᱠ ᱥᱩᱠ ᱥᱩᱵᱤᱫᱟ ᱮᱢ ᱠᱟᱫᱟᱭ